ᱦᱮᱞᱳ ᱢᱮᱱᱫᱟᱹᱧ ᱟᱯᱮ ᱥᱮᱫ ᱚᱱᱛᱮ ᱪᱮᱫ ᱞᱮᱠᱟ ᱡᱤᱭᱚᱱ ᱯᱮ ᱠᱷᱟᱸᱰᱟᱣᱟ ᱡᱤᱵᱚᱱᱼᱡᱤᱵᱤᱠᱟ ᱪᱮᱫ ᱞᱮᱠᱟᱛᱮ ᱯᱮ ᱠᱷᱟᱸᱰᱟᱣᱟ ᱟᱯᱮ ᱦᱩᱸ ᱚᱻ ᱟᱪᱪᱷᱟ ᱢᱮᱱᱫᱟᱹᱧ ᱛᱟᱦᱚᱞᱮ ᱟᱯᱮ ᱥᱩᱨᱼᱥᱩᱯᱩᱨ ᱠᱚᱨᱮ ᱥᱠᱩᱞ ᱢᱮᱱᱟᱜ ᱜᱮᱭᱟ ᱥᱮ ᱵᱟᱝ

ᱛᱟᱦᱚᱞᱮ ᱢᱮᱱᱫᱟᱹᱧ ᱛᱟᱦᱚᱞᱮ ᱢᱟᱱᱮ ᱪᱮᱫ ᱤᱧ ᱞᱟᱹᱭ ᱟᱢᱟ ᱛᱟᱦᱚᱞᱮ ᱫᱚ ᱢᱮᱱ ᱦᱩᱭᱩᱜᱼᱟ ᱡᱮ ᱟᱯᱮ ᱢᱟᱺᱡᱷᱤ ᱦᱟᱲᱟᱢ ᱠᱚ ᱥᱮ ᱟᱯᱮ ᱞᱮᱠᱷᱟ ᱦᱚᱲ ᱡᱚᱱᱟ ᱫᱚᱥ ᱜᱟᱱ ᱢᱮᱱᱟᱜ ᱠᱚᱣᱟ ᱩᱱᱠᱩ ᱴᱷᱮᱱ ᱛᱷᱚᱲᱟ ᱜᱟᱱ ᱪᱮᱫᱟᱜ ᱥᱮ ᱵᱟᱝ ᱩᱱᱠᱩᱣᱟᱜ ᱚᱞᱚᱜ ᱠᱚ ᱡᱟᱦᱟᱸ ᱠᱚ ᱢᱮᱫ ᱢᱟᱨᱥᱟᱞ ᱡᱟᱦᱟᱸᱴᱟᱜ ᱠᱚ ᱢᱮᱛᱟᱜ ᱠᱟᱱ ᱩᱱᱠᱩ ᱴᱷᱮᱱ ᱠᱷᱚᱱ ᱛᱷᱚᱲᱟ ᱜᱟᱱ ᱢᱤᱫᱴᱟᱱ ᱵᱟᱨᱭᱟ ᱧᱩᱛᱩᱢ ᱠᱚ ᱟᱹᱜᱩ ᱦᱩᱭᱩᱜᱼᱟ ᱦᱮᱸ ᱟᱹᱜᱩ ᱠᱟᱛᱮᱫ ᱟᱫᱚ ᱚᱱᱟ ᱠᱟᱜᱚᱡᱽ ᱨᱮ ᱚᱞ ᱠᱟᱛᱮᱫ ᱦᱮᱸ ᱵᱞᱚᱠ ᱚᱯᱷᱤᱥ ᱨᱮ ᱡᱚᱢᱟ ᱦᱩᱭᱩᱜᱼᱟ ᱢᱚᱱᱮ ᱠᱚᱨᱚ ᱟᱞᱮ ᱛᱚ ᱢᱟᱱᱮ ᱛᱤᱱᱟᱹᱜ ᱥᱩᱥᱟᱹᱨᱤᱭᱟᱹ ᱠᱟᱱ ᱨᱮᱦᱚᱸ ᱞᱮ ᱥᱩᱥᱟᱹᱨᱤᱭᱟᱹ ᱠᱟᱱ ᱨᱮᱦᱚᱸ ᱞᱮ ᱟᱞᱮ ᱫᱚ ᱪᱮᱫᱟᱜ ᱥᱮ ᱵᱟᱝ ᱟᱞᱮ ᱫᱚ ᱛᱤ ᱫᱚ ᱵᱟᱝ ᱠᱟᱱ ᱛᱟᱞᱮᱭᱟ ᱪᱮᱫᱟᱜ ᱥᱮ ᱵᱟᱝ ᱩᱱᱠᱩ ᱞᱮ ᱟᱞᱮ ᱞᱮ ᱮᱢᱟᱣᱟᱠᱚ ᱠᱷᱟᱱ ᱛᱟᱦᱚᱞᱮ ᱤᱱᱟᱹ ᱠᱚᱫᱚ ᱟᱞᱮᱭᱟᱜ ᱦᱩᱭᱩᱜᱼᱟ ᱟᱨᱠᱤ ᱟᱯᱮ ᱞᱮ ᱮᱢ ᱫᱟᱲᱮᱭᱟᱯᱮᱭᱟ ᱡᱮ ᱵᱟᱝ ᱟᱯᱮ ᱛᱮ ᱟᱯᱮ ᱦᱚᱸᱜᱼᱚᱭ ᱦᱮᱱᱟᱜ ᱠᱟᱫ ᱛᱟᱞᱮᱭᱟ ᱟᱯᱮ ᱛᱟᱭᱱᱚᱢ ᱨᱮ ᱟᱞᱮ ᱞᱮ ᱮᱢ ᱮᱢ ᱫᱟᱲᱮᱭᱟᱯᱮᱭᱟ ᱪᱮᱫᱟᱜ ᱥᱮ ᱵᱟᱝ ᱟᱯᱮ ᱛᱚ ᱟᱨ ᱚᱱᱟ ᱡᱟᱭᱜᱟ ᱨᱮᱫᱚ ᱵᱟᱯᱮ ᱦᱮᱡ ᱵᱟᱯᱮ ᱵᱟᱲᱟᱭᱟ ᱟᱞᱮ ᱛᱤᱥ ᱜᱟᱱ ᱛᱮᱞᱮ ᱦᱤᱡᱩᱜᱼᱟ ᱵᱚᱞᱛᱮ ᱫᱚ ᱪᱮᱫ ᱤᱧ ᱞᱟᱹᱭᱟᱢ ᱠᱟᱱᱟ ᱦᱮᱸ ᱟᱞᱮ ᱵᱟ ᱳᱭ ᱯᱮ ᱯᱩᱱ ᱢᱟᱹᱱᱦᱟᱹ ᱯᱚᱨ ᱦᱮᱸ ᱚᱱᱟ ᱠᱚ ᱫᱚ ᱞᱟᱜᱟᱣ ᱞᱮᱱᱠᱷᱟᱱ ᱢᱟᱜᱛᱚ ᱚᱱᱟ ᱢᱟ ᱵᱷᱟᱹᱜᱤ ᱜᱮ ᱟᱫᱚ ᱚᱱᱟ ᱦᱚᱸ ᱤᱫᱤ ᱦᱩᱭᱩᱜᱼᱟ ᱵᱞᱚᱠ ᱠᱚ ᱛᱮ ᱢᱟᱱᱮ ᱟᱞᱮ ᱴᱷᱮᱱ ᱡᱚᱢᱟᱭ ᱯᱮ ᱫᱮᱱ ᱦᱟᱸᱜ ᱟᱞᱮ ᱞᱮ ᱧᱮᱞ ᱮᱫᱟ ᱚᱱᱟ ᱫᱚ ᱦᱮᱸ ᱟᱞᱮ ᱨᱮᱱ ᱟᱞᱮ ᱨᱮᱱ ᱟᱵᱟᱨ ᱟᱞᱮ ᱠᱷᱚᱱ ᱟᱵᱟᱨ ᱦᱮᱱᱟᱜ ᱠᱚᱣᱟ ᱩᱱᱠᱩ ᱠᱚ ᱠᱚ ᱟᱞᱮ ᱠᱷᱚᱱ ᱟᱨᱚ ᱞᱟᱹᱴᱩ ᱵᱚᱦᱚᱜ ᱠᱚ ᱦᱮᱱᱟᱜ ᱠᱚᱣᱟ ᱩᱱᱠᱩ ᱞᱮ ᱮᱢᱟᱣᱟᱠᱚᱣᱟ ᱟᱞᱮ ᱟᱵᱟᱨ ᱦᱮᱸ ᱟᱞᱮ ᱟᱞᱮ ᱞᱮ ᱵᱮᱵᱚᱥᱛᱷᱟ ᱟᱯᱮᱭᱟ ᱚᱥᱩᱵᱤᱫᱷᱟ ᱵᱟᱹᱱᱩᱜᱼᱟ ᱟᱞᱮ ᱢᱮᱱᱟᱜ ᱞᱮᱭᱟ ᱛᱚ ᱟᱯᱮ ᱛᱷᱚᱲᱟ ᱫᱟᱲᱮ ᱮᱢᱟ ᱞᱮᱯᱮ ᱟᱞᱮᱞᱮ ᱴᱷᱤᱠ ᱟᱞᱮᱞᱮ ᱱᱟᱯᱟᱭ ᱵᱮᱵᱚᱥᱛᱷᱟ ᱞᱮ ᱠᱚᱨᱟᱣ ᱟᱯᱮᱭᱟ ᱦᱩᱸ ᱦᱩᱸ ᱦᱩᱸ ᱡᱚᱛ ᱦᱚᱲ ᱵᱚᱱ ᱡᱚᱛᱚ ᱦᱚᱲ ᱦᱚᱦᱚ ᱡᱟᱣᱨᱟ ᱠᱟᱛᱮᱫ ᱵᱩᱡᱷᱟᱹᱣ ᱞᱮᱠᱷᱟᱱ ᱟᱨᱚ ᱢᱚᱡᱽ ᱦᱩᱭᱩᱜᱼᱟ ᱱᱤᱭᱟᱹ ᱫᱚ ᱱᱤᱭᱟᱹ ᱡᱤᱱᱤᱥ ᱵᱚᱱ ᱠᱟᱹᱢᱤᱭ ᱢᱟ

ᱦᱮᱸ ᱯᱷᱳᱱ ᱟᱢ ᱦᱟᱸᱜ ᱤᱱᱟᱹ ᱞᱟᱦᱟᱨᱮ